ᱯᱚᱸᱪᱤᱥᱮ ᱡᱟᱱᱩᱣᱟᱨᱤ ᱥᱚᱨᱦᱟᱭ ᱮᱜᱟᱨᱚᱭ ᱯᱷᱮᱵᱨᱩᱣᱟᱨᱤ ᱛᱤᱞᱠᱟᱹ ᱢᱟᱺᱡᱷᱤ ᱡᱟᱱᱟᱢ ᱫᱤᱵᱚᱥ ᱛᱤᱨᱤᱥᱮ ᱡᱩᱱ ᱦᱩᱞ ᱫᱤᱵᱚᱥ ᱱᱚᱭᱮ ᱟᱜᱚᱥᱴ ᱥᱟᱱᱛᱟᱞᱤ ᱫᱤᱵᱚᱥ ᱪᱚᱵᱵᱤᱥᱮ ᱢᱟᱨᱪ ᱵᱟᱦᱟ ᱥᱚᱨᱦᱟᱭ